ᱦᱮᱞᱳ ᱦᱮᱸ ᱞᱟᱹᱭᱮᱫᱼᱟᱞᱤᱧ ᱱᱚᱰᱮ ᱜᱷᱟᱴᱥᱤᱞᱟᱹ ᱠᱷᱚᱱᱟᱜ ᱞᱤᱧ ᱞᱟᱹᱭᱮᱫᱼᱟ ᱢᱚᱦᱮᱥᱥᱚᱨ ᱢᱩᱨᱢᱩ ᱢᱟᱱᱮ ᱟᱹᱵᱤᱱ ᱜᱟᱹᱰᱤ ᱰᱟᱭᱵᱟᱨ ᱜᱮᱪᱚᱵᱮᱱ ᱞᱟᱹᱭᱮᱫᱼᱟ ᱚᱻ ᱚᱱᱠᱟ ᱢᱟ ᱫᱤᱜᱷᱟᱹ ᱥᱮᱫ ᱪᱟᱞᱟᱜ ᱨᱮᱱᱟᱜ ᱯᱨᱳᱜᱨᱟᱢ ᱛᱟᱦᱮᱸ ᱠᱟᱱᱟ ᱟᱫᱚ ᱟᱹᱵᱤᱱᱟᱜ ᱪᱮᱫ ᱞᱮᱠᱟᱱ ᱜᱟᱹᱰᱤ ᱠᱚ ᱢᱮᱱᱟᱜᱼᱟ ᱟᱹᱞᱤᱧ ᱢᱟ ᱮᱹ ᱥᱤ ᱜᱟᱹᱰᱤ ᱠᱚ ᱦᱩᱱᱟᱹᱝ ᱫᱚᱨᱡᱟᱨ ᱛᱟᱦᱮᱸᱫ ᱠᱟᱱᱟ ᱚᱱᱠᱟ ᱦᱮᱸ ᱚᱱᱟᱜᱮ ᱮᱹ ᱥᱤ ᱠᱚ ᱢᱟ ᱢᱮᱱᱟᱜᱼᱟ ᱢᱮᱱᱟᱜ ᱢᱟ ᱚᱱᱟᱜᱮ ᱧᱤᱫᱟᱹ ᱮᱢ ᱢᱟᱱᱮ ᱯᱟᱪᱼᱪᱷᱚ ᱡᱚᱱ ᱦᱩᱱᱟᱹᱝ ᱪᱟᱞᱟᱣ ᱦᱩᱭᱠᱚᱜᱼᱟ ᱟᱨ ᱪᱮᱫᱞᱮᱠᱟ ᱦᱚᱲ ᱯᱟᱪᱼᱪᱷᱚ ᱡᱚᱱ ᱵᱷᱟᱲᱟ ᱠᱚᱜᱮ ᱛᱤᱱᱟᱹᱜᱵᱤᱱ ᱦᱟᱛᱟᱣᱮᱫᱼᱟ ᱦᱳᱭ ᱚᱱᱟᱜᱮᱞᱤᱧ ᱞᱟᱹᱭᱮᱫᱼᱟ ᱛᱟᱦᱮᱸᱫ ᱢᱟᱱᱮ ᱪᱮᱫᱞᱮᱠᱟ ᱵᱷᱟᱲᱟ ᱠᱚ ᱪᱮᱫᱞᱮᱠᱟ ᱤᱭᱟᱹᱠᱚ ᱟᱹᱵᱤᱱᱟᱜᱦᱚᱸ ᱚᱸᱰᱮᱦᱟᱜ ᱧᱮᱞᱵᱚᱤᱱ ᱦᱳᱭ ᱵᱟᱨᱥᱤᱧ ᱯᱮᱫᱤᱱ ᱜᱟᱱ ᱢᱟ ᱦᱟᱜ ᱞᱟᱜᱟᱜ ᱜᱮᱭᱟ ᱪᱮᱠᱟᱛᱮ ᱤᱱᱠᱟᱹ ᱢᱟ ᱦᱳᱭ ᱢᱟᱱᱮ ᱵᱟᱨᱥᱤᱧ ᱜᱟᱱᱫᱚ ᱱᱟᱦᱟᱜ ᱢᱟᱱᱮ ᱢᱤᱫ ᱫᱤᱱ ᱪᱟᱞᱟᱣ ᱟᱨ ᱫᱚᱥᱟᱨ ᱦᱤᱞᱳᱜ ᱢᱟᱱᱮ ᱯᱷᱟᱨᱟᱠ ᱜᱮᱭᱟ ᱥᱮ ᱱᱟᱦᱟᱜ ᱯᱷᱟᱨᱟᱠᱦᱚᱸ ᱫᱤᱜᱷᱟ ᱦᱚᱸ ᱮᱱᱠᱷᱟᱱ ᱚᱱᱟ ᱟᱫᱷᱟᱨ ᱥᱮᱫᱛᱮ ᱤᱧ ᱞᱟᱹᱭᱮᱫᱼᱟ ᱢᱟᱱᱮ ᱛᱤᱱᱟᱹᱜ ᱜᱟᱱᱵᱤᱱ ᱦᱟᱛᱟᱣᱟ ᱟᱨ ᱚᱠᱟᱞᱮᱠᱟ ᱪᱮᱫᱞᱮᱠᱟ ᱤᱭᱟᱹ ᱠᱚ ᱵᱷᱟᱲᱟᱼᱯᱷᱟᱲᱟᱠᱚ ᱚᱱᱟᱠᱚᱞᱤᱧ ᱞᱟᱹᱭᱮᱫ ᱛᱟᱦᱮᱸᱫ ᱦᱮᱸ ᱵᱟᱥᱟ ᱢᱟ ᱢᱤᱫ ᱫᱤᱱ ᱢᱟ ᱵᱟᱥᱟ ᱢᱟ ᱦᱩᱭᱩᱜ ᱜᱮᱭᱟᱦᱟᱜ ᱦᱳᱭ ᱦᱳᱭ ᱚᱱᱟᱜᱮ ᱦᱳᱭ ᱚᱱᱟᱜᱮᱞᱤᱧ ᱞᱟᱹᱭᱮᱫ ᱛᱟᱦᱮᱸᱫ ᱢᱟᱱᱮ ᱚᱱᱟᱜᱮ ᱠᱞᱤᱭᱟᱨᱮᱱᱟᱞᱤᱧ ᱢᱟᱱᱮ ᱪᱮᱫᱞᱮᱠᱟ ᱠᱚ ᱟᱨ ᱮᱱᱠᱷᱟᱱ ᱢᱟ ᱪᱟᱞᱟᱣ ᱦᱩᱱᱟᱹᱝ ᱪᱟᱞᱟᱣ ᱢᱟ ᱞᱟᱹᱭ ᱦᱩᱭᱩᱜ ᱠᱟᱱᱟ ᱛᱟᱦᱮᱸᱫ ᱱᱚᱣᱟ ᱵᱤᱥᱼᱯᱚᱪᱤᱥ ᱛᱟᱹᱨᱤᱠᱷ ᱥᱮᱫ ᱵᱷᱤᱛᱤᱨᱛᱮ ᱵᱤᱥᱼᱯᱚᱪᱤᱥ ᱵᱷᱤᱛᱤᱨᱛᱮ ᱮᱱᱠᱷᱟᱡ ᱚᱱᱟ ᱟᱫᱷᱟᱨᱛᱮ ᱦᱩᱱᱟᱹᱝ ᱦᱳᱭ ᱦᱳᱭ ᱱᱚᱣᱟ ᱡᱩᱱ ᱨᱮ ᱦᱳᱭ

ᱟᱪᱪᱷᱟ ᱴᱷᱤᱠᱜᱮᱭᱟ ᱛᱚᱵᱮ ᱚᱱᱟᱜᱮᱞᱤᱧ ᱴᱷᱟᱹᱣᱠᱟᱹ ᱛᱚᱵᱮ ᱤᱭᱟᱹ ᱵᱟᱲᱟ ᱠᱟᱛᱮ ᱞᱤᱧ ᱞᱟᱹᱭᱟᱵᱤᱱ ᱠᱟᱱᱟ ᱟᱫᱚ ᱤᱧᱦᱚᱸ ᱜᱟᱞᱢᱟᱨᱟᱣ ᱵᱟᱲᱟ ᱠᱟᱛᱮ ᱦᱮᱸ ᱴᱷᱤᱠ ᱴᱷᱤᱠ